ᱤᱧᱟᱹᱜ ᱵᱟᱰᱟᱭ ᱞᱮᱠᱟᱛᱮ ᱠᱤᱪᱷᱩᱠ ᱢᱩᱬᱩᱫ ᱰᱚᱜᱚᱨ ᱥᱟᱛᱟᱢ ᱠᱚᱫᱚ ᱠᱚ ᱦᱩᱭᱩᱜ ᱠᱟᱱᱟ ᱳᱰᱤᱭᱟ ᱨᱮᱱᱟᱜ ᱥᱚᱢᱵᱟᱫᱽ ᱥᱚᱢᱟᱡᱽ ᱫᱷᱚᱨᱤᱛᱨᱤ ᱨᱳᱢᱤᱭᱳ ᱟᱨ ᱥᱟᱱᱛᱟᱲᱤ ᱨᱮᱱᱟᱜ ᱫᱚ ᱦᱩᱭᱩᱜ ᱠᱟᱱᱟ ᱯᱷᱟᱹᱜᱩᱱ ᱱᱚᱣᱟ ᱠᱚ ᱢᱩᱫᱽᱨᱮ ᱟᱞᱮ ᱚᱲᱟᱜ ᱨᱮᱫᱚ ᱥᱟᱱᱛᱟᱲ ᱥᱟᱱᱛᱟᱲ ᱰᱚᱜᱚᱨ ᱥᱟᱠᱟᱢ ᱯᱷᱟᱹᱜᱩᱱ ᱟᱨ ᱳᱰᱤᱭᱟ ᱨᱮᱱᱟᱜ ᱫᱚ ᱥᱚᱢᱟᱡᱽ ᱞᱮ ᱯᱟᱲᱦᱟᱣᱟ ᱪᱮᱫᱟᱜ ᱥᱮ ᱥᱟᱱᱛᱟᱲᱟᱜ ᱡᱟᱦᱟᱸ ᱪᱟᱸᱫᱳᱠᱤᱭᱟᱹ ᱠᱷᱚᱵᱚᱨ ᱠᱟᱜᱚᱡᱽ ᱰᱚᱜᱚᱨ ᱥᱟᱠᱟᱢ ᱯᱷᱟᱹᱜᱩᱱ ᱚᱱᱟᱨᱮᱫᱚ ᱟᱵᱚ ᱥᱟᱱᱛᱟᱲ ᱛᱮ ᱚᱞ ᱪᱤᱠᱤ ᱛᱮ ᱚᱞ ᱩᱰᱩᱠᱚᱜ ᱠᱟᱱᱟ ᱟᱨ ᱳᱰᱤᱭᱟ ᱨᱮᱱᱟᱜ ᱡᱟᱦᱟᱸ ᱥᱚᱢᱟᱡᱽ ᱚᱱᱟᱫᱚ ᱵᱮᱥ ᱵᱮᱥ ᱟᱜ ᱠᱷᱚᱵᱚᱨ ᱰᱚᱜᱚᱨ ᱠᱚ ᱧᱟᱢᱚᱜᱚᱜᱼᱟ ᱚᱱᱟ ᱥᱟᱶᱛᱮ ᱡᱟᱦᱟᱱᱟᱜ ᱴᱤᱵᱷᱤ ᱱᱤᱭᱩᱡᱽ ᱠᱚ ᱪᱮᱱᱮᱞ ᱠᱚ ᱢᱮᱱᱟᱜᱼᱟ ᱚᱱᱟ ᱠᱚᱫᱚ ᱦᱩᱭᱩᱜ ᱠᱟᱱᱟ ᱠᱚᱞᱤᱝᱜᱚ ᱴᱤᱵᱷᱤ ᱟᱨ ᱡᱤ ᱥᱟᱨᱛᱷᱚᱠ ᱟᱨ ᱠᱟᱨᱴᱩᱱ ᱠᱟᱨᱴᱩᱱ ᱨᱮᱱᱟᱜ ᱠᱚ ᱡᱟᱦᱟᱸ ᱪᱷᱳᱴᱟ ᱵᱷᱤᱢ ᱱᱳᱴᱤᱭᱟ ᱟᱨ ᱱᱚᱣᱟ ᱠᱚᱞᱮ ᱧᱮᱞᱟ ᱟᱨ ᱠᱚᱞᱤᱝᱜᱚ ᱴᱤᱵᱷᱤ ᱨᱮᱫᱚ ᱚᱱᱟᱫᱚ ᱥᱟᱱᱛᱟᱲᱤ ᱠᱷᱚᱵᱚᱨᱮ ᱮᱢᱟ ᱚᱱᱟ ᱠᱷᱟᱹᱛᱤᱨ ᱚᱱᱟ ᱵᱤᱥᱛᱤ ᱞᱮ ᱧᱮᱞᱟ ᱟᱨ ᱡᱟᱦᱟᱸ ᱠᱟᱨᱴᱩᱱ ᱠᱚ ᱢᱮᱱᱟᱜᱼᱟ ᱚᱲᱟᱜ ᱠᱚᱨᱮ ᱜᱤᱫᱽᱨᱟᱹ ᱠᱚ ᱢᱮᱱᱟᱜ ᱠᱚᱣᱟ ᱩᱱᱠᱩ ᱨᱟᱹᱥᱠᱟᱹ ᱦᱚᱪᱚ ᱠᱚ ᱞᱟᱹᱜᱤᱫ ᱚᱱᱟ ᱠᱟᱨᱴᱩᱱ ᱠᱚ ᱵᱟᱹᱲᱛᱤᱞᱮ ᱧᱮᱞᱟ